ᱤᱧᱟᱜ ᱜᱟᱛᱟᱠ ᱨᱮᱱᱟᱜ ᱥᱮᱨᱣᱟ ᱟᱱᱟᱜ ᱪᱟᱥ ᱫᱚ ᱦᱩᱭᱩᱜ ᱠᱟᱱᱟ ᱦᱩᱲᱩ ᱪᱟᱥ ᱡᱟᱦᱟᱸ ᱪᱟᱥ ᱫᱚ ᱥᱮᱫᱟᱭ ᱦᱟᱯᱲᱟᱢ ᱵᱤᱫᱟᱹᱞ ᱠᱷᱚᱡ ᱮᱠᱷᱚᱱᱚ ᱪᱟᱞᱟᱣ ᱦᱤᱡᱩᱜ ᱠᱟᱱ ᱜᱮᱭᱟ ᱮᱠᱷᱚᱱᱚ ᱦᱚ ᱪᱟᱞᱟᱜᱼᱟ